ᱫᱟᱹᱲ ᱡᱳᱜᱤᱝ ᱮᱢᱟᱱ ᱠᱚᱞᱠᱟ ᱠᱟᱹᱴᱤᱡ ᱠᱟᱹᱢᱤ ᱡᱮᱞᱮᱠᱟ ᱵᱚᱞ ᱜᱟᱛᱮᱜ ᱥᱮᱛᱟᱜ ᱨᱮ ᱟᱹᱰᱤ ᱱᱟᱯᱟᱭ ᱟᱹᱰᱤ ᱵᱮᱥ ᱦᱚᱲᱢᱚ ᱯᱷᱤᱴᱱᱮᱹᱥ ᱛᱟᱦᱮᱱᱟ ᱢᱤᱫᱴᱟᱱ ᱚᱱᱮ ᱥᱟᱭᱠᱮᱹᱞ ᱪᱟᱞᱟᱣ ᱥᱟᱭᱠᱮ ᱞ ᱪᱟᱞᱟᱣ ᱦᱚᱸ ᱟᱞᱮᱭᱟᱜ ᱮᱠ ᱠᱤᱞᱳᱢᱤᱴᱟᱨ ᱠᱷᱚᱡ ᱯᱟᱸᱪ ᱠᱤᱞᱳᱢᱤᱴᱟᱨ ᱡᱟᱭᱜᱟ ᱡᱩᱫᱤ ᱟᱢᱮᱢ ᱫᱟᱬᱟᱱᱟᱛᱚ ᱥᱟᱭᱠᱮ ᱞ ᱛᱮ ᱪᱟᱞᱟᱣ ᱦᱤᱡᱩᱜ ᱢᱮ ᱟᱢᱟᱜ ᱦᱚᱲᱢᱚ ᱯᱷᱤᱴᱱᱮᱹᱥ ᱛᱟᱦᱮᱱᱟ ᱞᱟᱸᱜᱟ ᱦᱚᱸ ᱡᱟᱹᱥᱛᱤ ᱵᱟᱢ ᱵᱩᱡᱷᱟᱹᱣᱟ ᱟᱨᱦᱚᱸ ᱚᱱᱠᱟ ᱠᱟᱹᱴᱤᱡ ᱠᱟᱹᱴᱤᱡ ᱠᱟᱹᱢᱤ ᱢᱮᱱᱟᱜ ᱠᱟᱫᱟ ᱡᱟᱦᱟᱸ ᱫᱚ ᱟᱵᱚ ᱜᱷᱟᱨᱚᱸᱡᱽ ᱨᱮᱵᱚᱱ ᱠᱟᱹᱢᱤ ᱠᱟᱱᱟ ᱡᱮᱭᱥᱮ ᱱᱮᱛᱟᱨ ᱫᱚ ᱢᱚᱥᱞᱟ ᱠᱚᱦᱚᱸ ᱵᱟᱠᱚ ᱨᱤᱫ ᱫᱟ ᱚᱱᱟ ᱢᱚᱥᱞᱟ ᱠᱚ ᱨᱤᱫ ᱦᱚᱸ ᱢᱤᱫᱴᱮᱱ ᱟᱹᱰᱤ ᱢᱚᱡᱽ ᱚᱱᱟᱦᱚᱸ ᱢᱤᱫᱴᱮᱱ ᱡᱳᱜᱤᱝ ᱠᱟᱱᱟ ᱚᱱᱟ ᱠᱚᱛᱮ ᱦᱚᱸ ᱦᱚᱲᱢᱚ ᱢᱤᱫᱴᱮᱱ ᱯᱷᱟᱨᱱᱟᱣ ᱵᱩᱡᱷᱟᱹᱜᱼᱟ ᱟᱨ ᱦᱚᱸ ᱮᱢᱟᱱ ᱛᱮᱭᱟᱜ ᱠᱟᱹᱢᱤ ᱢᱮᱱᱟᱜ ᱜᱮᱭᱟ ᱡᱟᱦᱟᱸ ᱫᱚ ᱟᱵᱚᱣᱟᱜ ᱦᱚᱲᱢᱚ ᱯᱷᱤᱴᱱᱮᱹᱥᱮ ᱫᱚᱦᱚᱭᱟ ᱦᱚᱲᱢᱚ ᱞᱟᱲᱟᱣ ᱪᱟᱲᱟᱣ ᱞᱮᱱᱠᱷᱟᱱ ᱦᱚᱲᱢᱚ ᱫᱚ ᱦᱚᱲᱢᱚ ᱫᱚ ᱯᱷᱤᱴᱱᱮᱹᱥ ᱛᱟᱦᱮᱱᱟ ᱢᱚᱡᱽ ᱛᱟᱦᱮᱱᱟ